ᱦᱮᱸ ᱤᱧᱟᱹᱜ ᱧᱩᱛᱩᱢ ᱢᱚᱢᱛᱟ ᱥᱚᱨᱮᱱ ᱟᱨ ᱤᱧ ᱫᱚ ᱡᱟᱹᱥᱛᱤ ᱠᱟᱭᱛᱮ ᱮᱱᱮᱡ ᱥᱮᱨᱮᱧ ᱤᱧ ᱠᱩᱥᱤᱟᱭᱜᱼᱟ ᱡᱟᱦᱟᱸ ᱞᱮᱠᱟ ᱵᱟᱯᱞᱟ ᱵᱤᱦᱟᱹ ᱨᱮ ᱫᱚᱝ ᱮᱱᱮᱡ ᱞᱟᱜᱽᱬᱮ ᱮᱱᱮᱡ ᱫᱚᱝ ᱥᱮᱨᱮᱧ ᱞᱟᱜᱽᱬᱮ ᱥᱮᱨᱮᱧ ᱮᱢᱟᱱ ᱛᱮᱭᱟᱜ ᱮᱱᱮᱡ ᱥᱮᱨᱮᱧ ᱨᱩ ᱨᱟᱦᱟ ᱠᱚ ᱢᱮᱱᱟᱜᱼᱟ ᱟᱨ ᱤᱧ ᱫᱚ ᱟᱹᱰᱤ ᱜᱮ ᱮᱱᱮᱡ ᱥᱮᱨᱮᱧ ᱫᱚᱧ ᱠᱩᱥᱤᱭᱟᱜᱼᱟ ᱟᱨ ᱚᱱᱟᱛᱮ ᱟᱹᱰᱤ ᱨᱟᱹᱥᱠᱟᱹᱧ ᱵᱩᱡᱷᱟᱹᱣᱟ ᱡᱟᱦᱟᱸ ᱡᱮ ᱟᱞᱮᱭᱟᱜ ᱟᱛᱳ ᱨᱮ ᱯᱨᱳᱜᱨᱟᱢ ᱠᱚ ᱦᱩᱭᱩᱜᱼᱟ ᱟᱨ ᱵᱟᱝ ᱮᱴᱟᱜ ᱨᱮ ᱚᱱᱠᱟᱱ ᱠᱟᱞᱪᱟᱨᱟᱞ ᱯᱨᱳᱜᱨᱟᱢ ᱠᱚ ᱦᱩᱭᱩᱜᱼᱟ ᱟᱫᱚ ᱤᱧ ᱫᱚᱧ ᱥᱮᱱᱚᱜ ᱜᱮᱭᱟ ᱚᱸᱰᱮ ᱫᱚ ᱟᱛᱳ ᱠᱚᱨᱮ ᱵᱟᱦᱟ ᱵᱟᱦᱟ ᱯᱚᱨᱚᱵᱽ ᱠᱚ ᱦᱩᱭᱩᱜᱼᱟ ᱥᱮ ᱵᱟᱦᱟ ᱵᱚᱸᱜᱟ ᱠᱚ ᱦᱩᱭᱩᱜᱼᱟ ᱩᱱ ᱥᱚᱢᱚᱭ ᱡᱟᱦᱟᱸ ᱡᱮ ᱟᱠᱷᱲᱟ ᱨᱮᱠᱚ ᱮᱱᱮᱡ ᱥᱮᱨᱮᱧᱟ ᱩᱱ ᱥᱚᱢᱚᱭ ᱤᱧᱦᱚᱸ ᱚᱲᱟᱜ ᱠᱚᱨᱮ ᱫᱚ ᱵᱟᱹᱧ ᱛᱟᱦᱮᱱᱟ ᱡᱚᱠᱷᱚᱱ ᱜᱮ ᱚᱱᱮ ᱴᱟᱢᱟᱠ ᱛᱩᱢᱫᱟᱜ ᱪᱚᱲᱪᱚᱲᱤ ᱛᱮᱱᱟᱜ ᱨᱩ ᱨᱟᱦᱟᱧ ᱟᱸᱡᱚᱢ ᱠᱷᱟᱱ ᱜᱮ ᱤᱧᱟᱹᱜ ᱡᱟᱸᱜᱟ ᱦᱚᱸ ᱟᱡ ᱛᱮᱜᱮ ᱛᱷᱟᱨ ᱛᱷᱟᱨᱟᱜ ᱥᱮ ᱟᱡ ᱛᱮᱜᱮ ᱮᱠᱫᱚᱢ ᱢᱟᱱᱮ ᱮᱱᱮᱡ ᱞᱮᱠᱟᱧ ᱵᱩᱷᱟᱹᱣᱛᱮ ᱮᱠᱫᱚᱢ ᱚᱨ ᱟᱠᱷᱲᱟ ᱥᱮᱫ ᱜᱮᱭ ᱚᱨ ᱤᱫᱤᱭᱤᱧᱟᱹ ᱟᱨ ᱤᱧ ᱫᱚ ᱟᱹᱰᱤ ᱜᱮᱧ ᱠᱩᱥᱤᱭᱟᱜᱼᱟ ᱱᱚᱣᱟ ᱠᱚᱫᱚ ᱠᱚᱲᱟ ᱠᱚᱫᱚ ᱟᱹᱰᱤ ᱪᱮᱦᱨᱟ ᱨᱩᱭᱟ ᱠᱚ ᱴᱟᱢᱟᱠ ᱠᱚᱠᱚ ᱨᱩᱭᱟ ᱪᱚᱲᱪᱚᱲᱤ ᱠᱚ ᱵᱟᱡᱟᱣᱟ ᱛᱩᱢᱫᱟᱜ ᱠᱚ ᱪᱮᱴᱟᱜᱟ ᱟᱨ ᱠᱩᱲᱤ ᱠᱚᱦᱚᱸ ᱢᱤᱫ ᱞᱟᱭᱤᱱ ᱛᱮᱜᱮ ᱛᱤᱱᱟᱹᱜ ᱱᱟᱯᱟᱭ ᱥᱩᱜᱩᱲ ᱥᱟᱺᱦᱤᱡ ᱢᱚᱡᱽ ᱥᱟᱺᱦᱤᱡ ᱥᱮᱨᱮᱧ ᱟᱠᱚ ᱮᱱᱮᱡᱟ ᱠᱚ ᱟᱹᱰᱤ ᱨᱟᱹᱥᱠᱟᱹ ᱢᱚᱡᱽ ᱜᱮᱢ ᱧᱮᱞ ᱠᱚᱣᱟ